ᱟᱞᱮ ᱢᱟ ᱜᱚᱲᱚᱢ ᱟᱭᱳ ᱜᱚᱲᱚᱢ ᱵᱟᱵᱟ ᱠᱟᱱᱟᱞᱮ ᱢᱟᱥᱮ ᱜᱚᱲᱚᱢ ᱢᱟᱹᱭ ᱪᱮᱫ ᱞᱮᱠᱟ ᱤᱭᱩᱴᱩᱵᱽ ᱨᱮ ᱦᱟᱱᱟ ᱴᱚᱞᱟ ᱨᱮᱠᱚ ᱮᱱᱮᱡ ᱥᱮᱨᱮᱧ ᱟᱠᱟᱫᱟ ᱚᱱᱟᱜᱮ ᱞᱟᱹᱭ ᱚᱰᱳᱠ ᱧᱮᱞᱟᱹᱧ ᱢᱮᱥᱮ ᱧᱮᱞ ᱧᱚᱜᱟ ᱪᱮᱫ ᱞᱮᱠᱟ ᱨᱟᱹᱥᱠᱟᱹ ᱜᱮᱠᱚ ᱮᱱᱮᱡ ᱠᱟᱱᱟ ᱥᱮᱫᱟᱭ ᱨᱮᱱᱟᱜ ᱮᱱᱮᱡ ᱥᱮᱨᱮᱧ ᱤᱧᱟᱹᱜ ᱢᱚᱱᱮ ᱨᱮᱦᱚᱸ ᱨᱟᱹᱥᱠᱟᱹ ᱦᱮᱡ ᱜᱚᱫᱚᱜᱼᱟ ᱚᱱᱟ ᱠᱚᱜᱮ ᱧᱮᱞ ᱵᱟᱲᱟᱧᱚᱜᱟ ᱪᱮᱫ ᱞᱮᱠᱟ ᱠᱚ ᱮᱱᱮᱡ ᱟᱠᱟᱫᱟ ᱪᱮᱫ ᱞᱮᱠᱟ ᱠᱚ ᱤᱭᱩᱴᱩᱵᱽ ᱨᱮᱠᱚ ᱮᱱᱮᱡ ᱠᱟᱱᱟ ᱥᱮᱫᱟᱭ ᱞᱮᱠᱟ ᱜᱮᱥᱮ ᱥᱮᱫᱟᱭ ᱞᱮᱠᱟᱜᱤᱧ ᱵᱩᱡᱷᱟᱹᱣ ᱜᱚᱫᱟ ᱨᱟᱹᱥᱠᱟᱹ ᱚᱱᱟᱠᱚᱧ ᱧᱮᱞᱮᱜᱼᱟ ᱴᱤᱵᱷᱤ ᱠᱚ ᱵᱮᱲᱮ ᱵᱮᱲᱮ ᱥᱳᱢᱳᱭ ᱠᱚᱧ ᱧᱟᱢᱟ ᱚᱱᱟ ᱠᱚ ᱧᱮᱞᱟᱹᱧ ᱥᱮᱫᱟᱭ ᱞᱮᱠᱟ ᱜᱮᱠᱚ ᱮᱱᱮᱡ ᱥᱮᱨᱮᱧᱮᱫᱟ ᱥᱮᱫᱟᱭ ᱞᱮᱠᱟ ᱜᱮᱠᱚ ᱨᱟᱹᱥᱠᱟᱹᱜ ᱠᱟᱱᱟ ᱨᱚᱢᱚᱡ ᱚᱱᱠᱟᱜᱮ ᱠᱷᱟᱹᱞᱤ ᱦᱚᱲᱢᱚ ᱠᱚ ᱠᱤᱪᱤᱞ ᱜᱚᱫᱚᱜᱼᱟ ᱟᱞᱮᱫᱚ ᱜᱚᱲᱚᱢ ᱢᱟᱹᱭ ᱱᱚᱝᱠᱟᱜᱮ ᱡᱟᱦᱟᱸ ᱞᱮᱠᱟ ᱤᱭᱩᱴᱩᱵᱽ ᱨᱮ ᱮᱱᱮᱡ ᱥᱮᱨᱮᱧ ᱚᱱᱠᱟᱜᱮ ᱟᱞᱮ ᱦᱚᱸᱞᱮ ᱮᱱᱮᱡ ᱥᱮᱨᱮᱧ ᱨᱟᱹᱥᱠᱟᱹ ᱞᱮᱫᱟ ᱟᱹᱰᱤ ᱱᱟᱯᱟᱭ ᱠᱚ ᱟᱲᱟᱜ ᱟᱠᱟᱫᱟ ᱤᱭᱩᱴᱩᱵᱽ ᱨᱮ ᱴᱤᱵᱷᱤ ᱨᱮ ᱧᱮᱞᱚᱜ ᱠᱟᱱᱟ ᱚᱱᱠᱟᱜᱮ ᱡᱮᱢᱚᱱ ᱡᱚᱛᱚ ᱫᱤᱱᱜᱮ ᱧᱮᱞᱚᱜᱼᱢᱟ ᱡᱚᱛᱚ ᱫᱤᱱ ᱜᱮ ᱮᱱᱮᱡ ᱥᱮᱨᱮᱧᱚᱜᱼᱢᱟ ᱡᱮᱢᱚᱱ ᱟᱞᱚᱯᱮ ᱦᱤᱲᱤᱧᱟ ᱛᱟᱵᱚᱱ ᱱᱚᱝᱠᱟᱜᱮ ᱟᱹᱰᱤ ᱨᱟᱹᱥᱠᱟᱹᱜᱮ ᱵᱩᱡᱷᱟᱹᱜ ᱠᱟᱱᱟ ᱤᱭᱩᱴᱩᱵᱽ ᱨᱮ ᱮᱱᱮᱡ ᱥᱮᱨᱮᱧ ᱧᱮᱞᱛᱮ ᱴᱤᱵᱷᱤ ᱨᱮ ᱧᱮᱞᱛᱮ ᱟᱹᱰᱤ ᱱᱟᱯᱟᱭ ᱜᱮ ᱟᱹᱰᱤ ᱱᱟᱯᱟᱭ ᱜᱮ ᱮᱱᱮᱡ ᱥᱮᱨᱮᱧ ᱨᱟᱹᱥᱠᱟᱹ ᱜᱮᱞᱮ ᱧᱮᱞᱮᱜᱼᱟ ᱵᱮᱲᱮ ᱵᱮᱲᱮ ᱥᱚᱢᱚᱭ ᱨᱮ ᱥᱚᱢᱚᱭ ᱠᱚ ᱧᱮᱞ ᱟᱛᱮᱞᱮ ᱧᱮᱞ ᱵᱟᱲᱟ ᱡᱚᱝ ᱠᱟᱱᱟ ᱯᱟᱹᱦᱤᱞᱟᱜ ᱮᱱᱮᱡ ᱥᱮᱨᱮᱧ ᱨᱟᱹᱥᱠᱟᱹ ᱱᱮᱛᱟᱨ ᱦᱚᱸ ᱡᱮᱢᱚᱱ ᱜᱤᱫᱟᱹᱨ ᱠᱚ ᱱᱚᱝᱠᱟ ᱜᱮᱠᱚ ᱮᱱᱮᱡ ᱥᱮᱨᱮᱧᱮᱜᱼᱟ